ᱥᱟᱸᱜᱷᱟᱨᱤᱭᱟᱹ ᱠᱚ ᱞᱟᱹᱜᱤᱫ ᱛᱟᱦᱮᱱ ᱨᱮᱭᱟᱜ ᱡᱟᱦᱟᱸ ᱥᱩᱵᱤᱫᱷᱟ ᱚᱱᱟᱫᱚ ᱢᱮᱱᱟᱜ ᱜᱮᱭᱟ ᱟᱨ ᱛᱟᱦᱮᱱ ᱟᱹᱰᱤ ᱞᱟᱹᱠᱛᱤ ᱠᱟᱱ ᱜᱮᱭᱟ ᱡᱟᱦᱟᱸ ᱥᱟᱸᱜᱷᱟᱨᱤᱭᱟᱹ ᱠᱚ ᱞᱟᱹᱜᱤᱫ ᱡᱟᱦᱟᱸ ᱨᱮ ᱛᱟᱦᱮᱱ ᱞᱟᱹᱜᱤᱫ ᱢᱮᱱᱟᱜᱼᱟ ᱥᱮ ᱛᱟᱦᱮᱱᱟ ᱡᱟᱦᱟᱸ ᱫᱚ ᱦᱳᱴᱮᱞ ᱵᱚᱱ ᱢᱮᱛᱟᱜ ᱠᱟᱱ ᱡᱟᱦᱟᱸ ᱨᱮ ᱡᱚᱢᱼᱧᱩ ᱛᱮᱱᱟᱜ ᱥᱮ ᱥᱟᱺᱜᱤᱧ ᱥᱟᱺᱜᱤᱧ ᱨᱮᱱ ᱦᱚᱲ ᱚᱸᱰᱮ ᱦᱮᱡ ᱠᱟᱛᱮᱫ ᱠᱚ ᱛᱟᱦᱮᱱᱟ ᱚᱸᱰᱮ ᱡᱟᱦᱟᱸ ᱫᱚ ᱚᱸᱰᱮ ᱡᱚᱢᱼᱧᱩ ᱥᱟᱶᱛᱮ ᱚᱱᱟ ᱡᱟᱭᱜᱟ ᱨᱮ ᱠᱚᱢᱮᱰᱤᱭᱟᱱ ᱠᱚ ᱞᱟᱹᱜᱤᱫ ᱜᱮᱥᱴ ᱦᱟᱣᱩᱥ ᱛᱟᱦᱮᱱᱟ ᱥᱮ ᱧᱮᱧᱮᱞᱤᱭᱟᱹ ᱠᱚ ᱞᱟᱹᱜᱤᱫ ᱦᱚᱸ ᱡᱟᱭᱜᱟ ᱛᱟᱦᱮᱱᱟ ᱱᱚᱝᱠᱟ ᱟᱹᱰᱤ ᱢᱟᱨᱟᱝ ᱢᱟᱨᱟᱝ ᱡᱟᱭᱜᱟ ᱢᱮᱱᱟᱜᱼᱟ ᱡᱟᱦᱟᱸ ᱫᱚ ᱞᱟᱹᱴᱩ ᱞᱟᱹᱴᱩ ᱦᱳᱴᱮᱞ ᱥᱮ ᱫᱷᱚᱨᱚᱢ ᱥᱟᱞ ᱠᱚ ᱢᱮᱱᱟᱜᱼᱟ ᱡᱟᱦᱟᱸ ᱫᱚ ᱟᱵᱚ ᱵᱚᱱ ᱧᱮᱞ ᱠᱟᱫ ᱜᱮᱭᱟ ᱞᱟᱹᱴᱩ ᱞᱟᱹᱴᱩ